ᱦᱮᱸ ᱦᱮᱞᱳ ᱦᱮᱸᱻ ᱦᱮᱸ ᱟᱞᱮᱢᱟ ᱢᱚᱡᱽ ᱵᱟᱲᱟᱜᱤ ᱟᱯᱮᱜᱤ ᱪᱮᱫ ᱞᱮᱠᱟ ᱚᱻ ᱟᱹᱰᱤᱫᱤᱱ ᱯᱚᱨᱮᱢ ᱯᱷᱳᱱ ᱠᱮᱫ

ᱚᱻ ᱱᱟ ᱟᱹᱣᱨᱤ ᱯᱮ ᱥᱚᱦᱚᱨᱟᱭᱚᱜᱼᱟ ᱚᱻ ᱚᱻ ᱦᱮᱸ ᱦᱮᱸᱻ ᱟᱨ ᱦᱟᱹᱡᱩᱜ ᱞᱟᱠᱠᱷᱤᱵᱟᱨ ᱵᱟᱝ ᱦᱮᱸ ᱟᱪᱪᱷᱟᱞᱮ ᱧᱮᱞᱫᱟ ᱦᱟᱜ ᱡᱚᱛᱚ ᱦᱚᱲᱞᱮ ᱪᱟᱞᱟᱣ ᱫᱟᱲᱮᱟᱜ ᱠᱟᱱᱟ ᱥᱮ ᱵᱟᱝ ᱟᱨᱵᱟᱝ ᱠᱷᱟᱡ ᱪᱟᱞᱟᱜ ᱦᱩᱭᱩᱜᱼᱟ ᱤᱧ ᱪᱟᱞᱟᱜᱼᱟ ᱦᱟᱸᱜ ᱢᱤᱫ ᱜᱷᱟᱹᱲᱤᱡ ᱮᱱᱮᱡ ᱮᱱᱮᱡ ᱵᱟᱲᱟᱜ ᱜᱮᱭᱟᱯᱮ ᱮᱱᱮᱡ ᱮᱱᱮᱡ ᱨᱟᱹᱥᱠᱟᱹ ᱫᱚᱯᱮ ᱨᱟᱹᱥᱠᱟᱹ ᱵᱟᱲᱟᱜ ᱜᱮᱭᱟ

ᱟᱪᱪᱷᱟ ᱟᱪᱪᱷᱟ ᱴᱷᱤᱠ ᱜᱮᱭᱟ ᱪᱟᱞᱟᱜ ᱟᱹᱧ ᱟᱭᱢᱟᱫᱤᱱ ᱠᱷᱚᱱ ᱮᱱᱮᱡ ᱦᱚᱸ ᱵᱟᱝ ᱮᱱᱮᱡ ᱵᱟᱲᱟᱣ ᱟᱠᱟᱱᱟ ᱦᱟᱭ ᱨᱮ ᱟᱞᱮᱴᱷᱮᱡ ᱞᱮ ᱥᱚᱦᱚᱨᱟᱭᱚᱜᱼᱟ ᱟᱞᱮᱢᱟ ᱵᱟᱝᱞᱮ ᱮᱱᱮᱡ ᱵᱟᱲᱟᱜᱼᱟ ᱵᱟᱠᱚ ᱮᱱᱮᱡᱚᱜ ᱛᱟᱞᱮᱭᱟ

ᱚᱻ ᱦᱮᱸᱻ ᱦᱮᱸ ᱦᱮᱸᱻ ᱴᱷᱤᱠ ᱜᱮᱭᱟ ᱪᱟᱞᱟᱜ ᱟᱞᱮ ᱟᱫᱚ ᱜᱚᱜᱚ ᱛᱟᱠᱚ ᱫᱚᱠᱚ ᱪᱟᱞᱟᱣ ᱫᱟᱲᱮᱭᱟᱜ ᱟᱥᱮ ᱵᱟᱝ ᱦᱟᱸᱜ ᱵᱟᱠᱷᱟᱡ ᱤᱧᱫᱚᱧ ᱪᱟᱞᱟᱜᱼᱟ ᱦᱟᱸᱜ ᱮᱱᱮᱡ ᱵᱟᱹᱧ ᱮᱱᱮᱡ ᱟᱠᱟᱱᱟ ᱟᱭᱢᱟᱫᱤᱱ ᱠᱷᱚᱡ ᱟᱞᱮᱥᱮᱡ ᱵᱟᱝᱠᱚ ᱮᱱᱮᱡ ᱵᱟᱲᱟᱜ ᱠᱟᱱᱟ ᱮᱱᱮᱡ ᱦᱚᱸ ᱦᱮᱸ ᱴᱷᱤᱠ ᱜᱮᱭᱟ ᱟᱪᱪᱷᱟ

ᱦᱮᱸ ᱟᱪᱪᱷᱟ ᱴᱷᱤᱠ ᱜᱮᱭᱟ